ᱪᱮᱬᱮ ᱠᱚᱠᱚ ᱦᱤᱡᱩᱜᱼᱟ ᱪᱮᱬᱮ ᱠᱚᱞᱮ ᱧᱮᱞ ᱠᱚᱣᱟ ᱪᱮᱫ ᱞᱮᱠᱟ ᱠᱟᱛᱮᱫ ᱞᱮ ᱧᱮᱞ ᱠᱚᱣᱟ ᱪᱮᱬᱮ ᱠᱚᱢᱟ ᱛᱳ ᱵᱟᱠᱚ ᱦᱤᱡᱩᱜᱼᱟ ᱚᱠᱚᱭ ᱫᱚᱠᱚ ᱨᱮᱠᱚ ᱠᱷᱤᱪᱟᱣ ᱠᱚᱣᱟ ᱚᱠᱚᱭ ᱫᱚ ᱫᱩᱨᱵᱤᱱ ᱛᱮᱠᱚ ᱧᱮᱞ ᱠᱚᱣᱟ ᱮᱱᱠᱷᱟᱱ ᱪᱮᱬᱮ ᱢᱟᱛᱚ ᱧᱮᱞ ᱞᱟᱹᱜᱤᱫ ᱦᱚᱢ ᱥᱟᱫᱷᱚᱜᱼᱟ ᱡᱮ ᱱᱩᱭ ᱪᱮᱬᱮ ᱫᱚᱧ ᱧᱮᱞ ᱞᱮᱫᱮᱭᱟ ᱱᱩᱭ ᱪᱮᱬᱮ ᱫᱚ ᱱᱮᱛᱟᱨ ᱫᱚ ᱵᱟᱭ ᱦᱤᱡᱩᱜᱼᱟ ᱚᱱᱟᱛᱮ ᱪᱮᱬᱮᱼᱪᱤᱯᱨᱩᱫ ᱛᱚ ᱪᱤᱞᱤ ᱦᱚᱸ ᱵᱟᱠᱚ ᱦᱤᱡᱩᱜᱼᱟ ᱚᱱᱟᱛᱮ ᱠᱚᱵᱚ ᱢᱮᱱᱟ ᱡᱮ ᱪᱮᱫ ᱛᱚ ᱱᱩᱭ ᱪᱮᱬᱮ ᱢᱟᱧ ᱧᱮᱞ ᱞᱮᱫᱮᱭᱟ ᱱᱩᱭ ᱪᱮᱬᱮ ᱢᱟ ᱟᱨ ᱢᱟ ᱵᱟᱭ ᱦᱤᱡᱩᱜ ᱠᱟᱱᱟ ᱚᱱᱟᱛᱮ ᱵᱚᱦᱩᱛ ᱦᱚᱲ ᱠᱚ ᱠᱚᱣᱟ ᱵᱚᱦᱩᱛ ᱦᱚᱲᱠᱚ ᱠᱚᱣᱟ ᱵᱚᱦᱩᱛ ᱦᱚᱲ ᱫᱚᱠᱚ ᱢᱮᱱᱟ ᱡᱮ ᱪᱮᱬᱮ ᱫᱚ ᱵᱟᱭ ᱦᱮᱡᱞᱮᱱ ᱛᱟᱵᱚᱱᱟ ᱪᱮᱬᱮ ᱫᱚ ᱵᱟᱵᱚ ᱧᱮᱞ ᱧᱟᱢᱮᱫ ᱠᱚᱣᱟ ᱪᱤᱞᱤ ᱪᱮᱬᱮ ᱦᱚᱸ ᱚᱱᱟ ᱛᱮᱞᱮ ᱢᱮᱱᱟ ᱡᱮ ᱵᱟᱝ ᱛᱳ ᱟᱫᱚ ᱪᱮᱬᱮ ᱠᱚᱜᱮ ᱵᱟᱹᱱᱩᱜ ᱠᱚᱣᱟ ᱛᱳ ᱪᱮᱬᱮ ᱪᱮᱠᱟᱛᱮᱠᱚ ᱦᱤᱡᱩᱜᱼᱟ ᱪᱮᱬᱮ ᱠᱚ ᱡᱤᱣᱮᱫ ᱠᱚ ᱛᱟᱦᱮᱱᱟ ᱛᱚᱵ ᱥᱮ ᱪᱮᱬᱮ ᱫᱚᱠᱚ ᱦᱤᱡᱩᱜᱼᱟ ᱚᱱᱟᱛᱮᱞᱮ ᱧᱮᱞ ᱞᱮᱜᱟ ᱠᱚᱣᱟ ᱛᱚ ᱧᱮᱞ ᱦᱚᱸ ᱵᱟᱞᱮ ᱧᱮᱞ ᱧᱟᱢ ᱠᱚᱣᱟ ᱢᱮᱱᱟᱞᱮ ᱪᱮᱬᱮ ᱠᱚᱫᱚ ᱵᱟᱠᱚ ᱦᱮᱡᱞᱮᱱ ᱛᱟᱵᱚᱱᱟ ᱪᱮᱬᱮ ᱫᱚ ᱧᱮᱞ ᱞᱟᱹᱜᱤᱫ ᱦᱚᱢ ᱥᱟᱫᱷᱚᱜᱼᱟ ᱡᱮᱢ ᱢᱮᱱᱟ ᱪᱤᱞᱤ ᱪᱮᱬᱮ ᱪᱮᱬᱮᱫᱚᱭ ᱦᱮᱡᱞᱮᱱ ᱛᱤᱧᱟᱹ ᱪᱮᱬᱮ ᱫᱚ ᱵᱟᱭ ᱦᱮᱡ ᱞᱮᱱᱟ ᱢᱮᱱᱠᱷᱟᱱ ᱛᱚᱵᱮ ᱨᱮ ᱥᱮ ᱡᱚᱢ ᱠᱚᱦᱚᱢ ᱮᱢᱟᱭᱟ ᱛᱚᱵᱮ ᱨᱮ ᱥᱮ ᱡᱟᱦᱟᱱᱟᱜ ᱠᱚᱦᱚᱢ ᱮᱢᱟᱭᱟ ᱟᱦᱟᱨ ᱯᱟᱱᱤᱢ ᱮᱢᱟᱭᱟ ᱫᱟᱜ ᱮᱢ ᱮᱢᱟᱭᱟ ᱡᱮ ᱱᱩᱭ ᱪᱮᱬᱮ ᱫᱚ ᱱᱚᱰᱮ ᱦᱮᱡ ᱠᱟᱛᱮᱫ ᱮ ᱫᱩᱲᱩᱵ ᱟᱠᱟᱱᱟᱭ ᱛᱳ ᱱᱩᱭ ᱪᱮᱬᱮᱫᱚ ᱡᱚᱢᱟᱜ ᱤᱧ ᱮᱢᱟᱭᱟ ᱱᱩᱭ ᱪᱮᱬᱮ ᱫᱚ ᱡᱚᱢᱟᱭ ᱟᱨᱮ ᱪᱟᱞᱟᱜᱼᱟ ᱟᱨ ᱫᱟᱜ ᱮ ᱧᱩᱭᱟ ᱟᱨᱮ ᱪᱟᱞᱟᱜᱼᱟ